ᱡᱚᱦᱟᱨᱜᱮ ᱜᱚᱢᱠᱮ ᱟᱞᱤᱧ ᱱᱚᱣᱟ ᱠᱟᱛᱷᱟᱞᱤᱧ ᱞᱟᱹᱭᱮᱫᱼᱟ ᱟᱞᱤᱧ ᱢᱟ ᱞᱟᱯᱷᱟᱝ ᱥᱮᱫ ᱚᱞᱚᱜ ᱥᱟᱱᱟᱭᱮᱫ ᱞᱤᱧᱟ ᱟᱨ ᱞᱟᱯᱷᱟᱝ ᱥᱮᱫ ᱚᱞᱚᱜ ᱥᱟᱱᱟᱭᱮᱫ ᱞᱤᱧ ᱠᱷᱟᱱᱢᱟ ᱱᱤᱛᱳᱜ

ᱡᱚᱨᱩᱨᱤᱜ ᱠᱟᱱᱟ ᱟᱫᱚ ᱚᱱᱟ ᱯᱮᱱᱠᱟᱨᱰ ᱪᱮᱫ ᱞᱮᱠᱟᱛᱮ ᱟᱞᱤᱧ ᱞᱤᱧ ᱧᱟᱢ ᱫᱟᱲᱮᱭᱟᱜᱼᱟ ᱟᱨ ᱵᱟᱦᱨᱮ ᱫᱤᱥᱚᱢᱨᱮ ᱪᱮᱫ ᱞᱮᱠᱟᱨᱮ ᱟᱞᱤᱧ ᱞᱤᱧ ᱚᱞ ᱫᱟᱲᱮᱭᱟᱜᱼᱟ ᱚᱱᱟᱜᱮ ᱟᱵᱤᱱ ᱴᱷᱮᱠᱷᱚᱱ ᱵᱩᱫᱽᱫᱷᱤ ᱫᱤᱥᱟᱹᱞᱤᱧ ᱠᱷᱚᱡᱚᱜ ᱠᱟᱱᱟ

ᱱᱚᱣᱟ ᱠᱟᱨᱰᱞᱤᱧ ᱧᱟᱢ ᱞᱮᱠᱷᱟᱱ ᱟᱹᱞᱤᱧ ᱵᱟᱦᱨᱮ ᱨᱮ ᱥᱩᱵᱤᱫᱷᱟ ᱚᱥᱩᱵᱤᱫᱷᱟᱠᱚ ᱪᱮᱫ ᱞᱮᱠᱟᱨᱮᱞᱚᱤᱧ ᱢᱮᱠᱟᱯᱟ ᱚᱱᱟ ᱤᱫᱤ ᱠᱟᱛᱮ ᱟᱞᱤᱧ ᱟᱵᱤᱱ ᱴᱷᱮᱱᱞᱤᱧ ᱱᱮᱦᱚᱨᱚᱜ ᱠᱟᱱᱟ ᱪᱮᱫ ᱞᱮᱠᱟᱨᱮ ᱱᱚᱣᱟ ᱯᱮᱱᱠᱟᱨᱰ ᱞᱤᱧ ᱠᱚᱨᱟᱣ ᱫᱟᱲᱮᱭᱟᱜᱛᱮ ᱟᱹᱞᱤᱧ ᱞᱟᱯᱷᱟᱝᱥᱮᱫ ᱞᱤᱧ ᱥᱮᱪᱮᱫ ᱫᱟᱲᱮᱭᱟᱜᱼᱟ ᱤᱱᱟᱹᱠᱚ ᱜᱮ ᱟᱞᱤᱧ ᱦᱚᱨ ᱫᱤᱥᱟᱹ ᱵᱤᱱ ᱞᱟᱹᱭᱟᱞᱤᱧ ᱠᱷᱟᱱ ᱟᱹᱰᱤ ᱱᱟᱯᱟᱭ ᱠᱚᱜᱼᱟ ᱟᱞᱮᱢᱟ ᱨᱮᱸᱜᱮᱡ ᱦᱚᱲ

ᱵᱩᱫᱽᱫᱷᱤ ᱫᱤᱥᱟᱹ ᱠᱚᱦᱚᱸ ᱵᱟᱹᱱᱩᱜ ᱤᱫᱤᱭᱟ ᱚᱱᱟ ᱤᱫᱤᱠᱟᱛᱮᱫ ᱟᱹᱵᱤᱱ ᱴᱷᱮᱱᱜᱮᱞᱤᱧ ᱨᱟᱜ ᱦᱚᱢᱚᱨᱚᱜ ᱠᱟᱱᱟ ᱪᱮᱫ ᱞᱮᱠᱟᱨᱮ ᱟᱹᱞᱤᱧ ᱯᱮᱱᱠᱟᱨᱰ ᱞᱤᱧ ᱵᱮᱱᱟᱣ ᱫᱟᱲᱮᱭᱟᱜᱼᱟ

ᱪᱮᱫ ᱞᱮᱠᱟᱨᱮᱞᱤᱧ ᱧᱟᱢ ᱫᱟᱲᱮᱭᱟᱜᱼᱟ ᱚᱱᱟᱠᱚ

ᱵᱤᱱ ᱩᱫᱩᱜ ᱟᱹᱞᱤᱧᱠᱷᱟᱱ ᱟᱹᱰᱤ ᱱᱟᱯᱟᱭ ᱠᱚᱜᱼᱟ ᱯᱮᱱᱠᱟᱨᱰ ᱞᱤᱧ ᱧᱟᱢ ᱞᱮᱠᱷᱟᱱ ᱟᱹᱞᱤᱧᱦᱚᱸ ᱵᱟᱦᱨᱮ ᱫᱤᱥᱚᱢᱨᱮ ᱪᱮᱫ ᱦᱚᱲᱠᱚ ᱞᱮᱠᱟ ᱠᱤᱪᱷᱩ ᱵᱩᱫᱽᱫᱷᱤ ᱟᱨ ᱫᱤᱥᱟᱹ ᱠᱚᱞᱤᱧ ᱧᱟᱢ ᱫᱟᱲᱮᱭᱟᱜ ᱛᱮ ᱱᱟᱯᱟᱭ ᱞᱤᱧ ᱚᱞᱯᱟᱲᱦᱟᱣ ᱥᱮᱪᱮᱫ ᱫᱟᱲᱮᱭᱟᱜᱼᱟ ᱚᱱᱟᱠᱚ ᱤᱫᱤᱠᱟᱛᱮ ᱟᱯᱮ ᱠᱚᱴᱷᱮᱱ ᱜᱮ ᱱᱚᱣᱟ ᱠᱷᱚᱵᱚᱨ ᱫᱚᱞᱤᱧ ᱯᱟᱥᱱᱟᱣ ᱠᱟᱜ ᱠᱟᱱᱟ ᱟᱨ ᱪᱮᱫ ᱞᱮᱠᱟᱨᱮ ᱞᱤᱧ ᱧᱟᱢ ᱫᱟᱲᱮᱭᱟᱜᱼᱟ ᱚᱱᱟᱠᱚ ᱤᱫᱤ ᱠᱟᱛᱮ ᱟᱹᱞᱤᱧ ᱦᱩᱱᱟᱹᱝᱵᱤᱱ ᱞᱟᱹᱭᱟᱞᱤᱧ ᱠᱷᱟᱱ ᱟᱹᱰᱤ ᱱᱟᱯᱟᱭ ᱠᱚᱜᱼᱟ ᱚᱱᱟᱛᱮ ᱢᱟᱛᱚᱵᱮ

ᱱᱤᱱᱟᱹᱜ ᱨᱮᱜᱮᱞᱤᱧ ᱠᱮᱪᱮᱫᱮᱜᱼᱟ ᱡᱚᱦᱟᱨᱜᱮ ᱜᱚᱢᱠᱮ